ᱦᱮᱸ ᱟᱞᱮ ᱟᱹᱛᱩ ᱨᱮᱭᱟᱜ ᱠᱟᱛᱷᱟ ᱠᱚᱧ ᱞᱟᱹᱭ ᱫᱟᱲᱮᱭᱟᱜᱼᱟ ᱟᱞᱮ ᱟᱹᱛᱩᱨᱮ ᱪᱮᱛᱟᱱ ᱠᱷᱚᱱ ᱞᱟᱛᱟᱨ ᱦᱟᱹᱵᱤᱡ ᱟᱹᱰᱤ ᱞᱟᱹᱴᱩ ᱛᱮ ᱠᱩᱞᱦᱤ ᱢᱮᱱᱟᱜ ᱟᱠᱟᱫᱟ ᱟᱨ ᱟᱞᱮ ᱟᱹᱛᱩᱨᱮ ᱟᱭᱢᱟ ᱚᱲᱟᱜ ᱢᱮᱱᱟᱜᱼᱟ ᱯᱨᱮᱟᱭ ᱢᱮᱱᱟᱜᱼᱟ ᱥᱟᱴ ᱛᱷᱮᱠᱮ ᱥᱳᱛᱛᱳᱨᱴᱤ ᱚᱲᱟᱜ ᱢᱚᱸᱡᱜᱮ ᱟᱭᱢᱟ ᱦᱚᱲ ᱱᱤᱭᱮ ᱞᱮ ᱵᱚᱥᱚᱵᱟᱥᱚᱜ ᱜᱮᱭᱟ ᱟᱨ ᱢᱚᱸᱡ ᱜᱮᱞᱮ ᱠᱟᱹᱢᱤ ᱦᱚᱨᱟᱭᱟ ᱡᱮᱢᱚᱱ ᱵᱚᱨᱥᱟ ᱥᱚᱢᱚᱭ ᱫᱚ ᱦᱩᱲᱩ ᱞᱮ ᱪᱟᱥᱼᱟ ᱥᱤᱛᱠᱟᱞ ᱫᱚ ᱨᱟᱵᱟᱝ ᱫᱤᱱ ᱫᱚ ᱥᱤᱛ ᱥᱤᱛ ᱯᱷᱚᱥᱚᱞ ᱜᱮᱞᱮ ᱞᱟᱜᱟᱣᱟ ᱟᱹᱞᱩ ᱞᱮ ᱨᱚᱦᱚᱭᱟ ᱛᱩᱲᱤ ᱞᱮ ᱨᱚᱦᱚᱭᱟ ᱟᱨᱚ ᱚᱱᱱᱟᱱᱚ ᱠᱤᱪᱷᱩ ᱢᱮᱱᱟᱜ ᱠᱟᱫᱟ ᱚᱱᱟ ᱠᱚᱜᱮᱞᱮ ᱨᱚᱦᱚᱭ ᱵᱟᱲᱟᱭ ᱜᱮᱭᱟ ᱟᱵᱟᱨ ᱞᱮ ᱜᱮᱛ ᱟᱞᱮ ᱨᱟᱠᱟᱵᱽ ᱟᱞᱮ ᱢᱚᱸᱡᱜᱮ ᱦᱩᱭᱩᱜᱼᱟ ᱯᱚᱨᱚᱵᱽ ᱥᱚᱢᱚᱭ ᱫᱚ ᱴᱷᱤᱠ ᱴᱷᱟᱠ ᱥᱚᱢᱚᱭ ᱫᱷᱚᱨᱮ ᱯᱚᱨᱚᱵᱽ ᱞᱮ ᱯᱟᱨᱚᱢ ᱤᱫᱤᱭ ᱜᱮᱭᱟ ᱟᱵᱟᱨ ᱚᱱᱟ ᱢᱟᱡᱷᱮ ᱨᱮ ᱦᱩᱭᱩᱜᱼᱟ ᱵᱱᱟᱯᱞᱟ ᱵᱤᱦᱟᱹ ᱠᱚ ᱡᱚᱛᱚ ᱦᱚᱲ ᱜᱮᱠᱚ ᱥᱩᱨᱩᱜ ᱜᱮᱭᱟ ᱡᱚᱛᱚ ᱦᱚᱲ ᱜᱮᱠᱚ ᱪᱟᱞᱟᱜ ᱜᱮᱭᱟ ᱟᱹᱰᱤ ᱢᱚᱸᱡᱜᱮ ᱨᱟᱹᱥᱠᱟᱹ ᱛᱮᱞᱮ ᱠᱚᱨᱟᱣ ᱜᱮᱭᱟ ᱟᱵᱟᱨ ᱚᱱᱟ ᱢᱚᱫᱽᱫᱷᱮ ᱦᱚᱸ ᱦᱩᱭᱩᱜ ᱜᱮᱭᱟ ᱡᱚᱛᱚ ᱠᱤᱪᱷᱩ ᱜᱮ ᱴᱚᱞᱟᱨᱮ ᱡᱮᱢᱚᱱ ᱦᱚᱲ ᱠᱚ ᱢᱮᱱᱟᱜ ᱠᱚᱣᱟ ᱢᱟᱹᱡᱷᱤ ᱯᱟᱨᱟᱱᱤᱠ ᱱᱟᱭᱠᱮ ᱡᱚᱛᱚ ᱜᱮᱠᱚ ᱥᱩᱨᱩᱜᱼᱟ ᱡᱚᱛᱚ ᱜᱮ ᱱᱤᱭᱚᱢ ᱦᱚᱨᱟ ᱠᱚᱠᱚ ᱠᱚᱨᱟᱣ ᱤᱫᱤ ᱜᱮᱭᱟ ᱟᱫᱚ ᱟᱹᱰᱤ ᱱᱟᱯᱟᱭ ᱜᱮᱞᱮ ᱵᱩᱡᱷᱟᱹᱣᱟ ᱚᱱᱟᱛᱮ ᱱᱤᱭᱟᱹ ᱨᱟᱹᱥᱤ ᱟᱹᱛᱩ ᱫᱚ ᱚᱱᱟᱛᱮ ᱵᱚᱞᱮ ᱟᱹᱰᱤ ᱢᱚᱸᱡ ᱜᱮᱞᱮ ᱠᱩᱥᱤᱭᱟᱜ ᱛᱮ ᱢᱚᱸᱡ ᱜᱮᱞᱮ ᱵᱩᱡᱷᱟᱹᱣᱟ ᱚᱱᱟᱛᱮ ᱟᱞᱮ ᱟᱹᱛᱩ ᱠᱚᱨᱮᱱᱟᱥᱜ ᱠᱟᱛᱷᱟ ᱠᱚᱫᱚᱧ ᱞᱟᱹᱭ ᱫᱟᱲᱮᱭᱟᱜ ᱠᱟᱱ ᱜᱮᱭᱟ